ᱱᱚᱣᱟ ᱟᱞᱮ ᱵᱮᱝᱜᱚᱞ ᱨᱮᱱ ᱦᱚᱲ ᱠᱚᱫᱚ ᱥᱟᱱᱛᱟᱞ ᱥᱮᱨᱣᱟ ᱫᱚ ᱡᱮᱢᱚᱱ ᱵᱟᱦᱟ ᱯᱚᱨᱚᱵᱽ ᱥᱚᱨᱦᱟᱭ ᱡᱟᱱᱛᱷᱟᱲ ᱮᱨᱚᱜ ᱱᱤᱭᱟᱹ ᱠᱚᱜᱮ ᱦᱩᱭᱩᱜ ᱟᱛᱚ ᱤᱧ ᱫᱚ ᱡᱮᱢᱚᱱ ᱥᱚᱨᱦᱟᱭ ᱵᱚᱸᱜᱟ ᱨᱮᱫᱚ ᱢᱚᱬᱮ ᱫᱤᱱ ᱦᱩᱭᱩᱜᱼᱟ ᱥᱚᱨᱦᱟᱭ ᱢᱤᱫ ᱫᱤᱱ ᱫᱚ ᱩᱢ ᱢᱟᱦᱟ ᱢᱤᱫ ᱫᱤᱱ ᱫᱚ ᱵᱚᱸᱜᱟ ᱢᱤᱫ ᱫᱤᱱ ᱫᱚ ᱠᱷᱩᱱᱴᱟᱹᱣ ᱢᱤᱫ ᱫᱤᱱ ᱫᱚ ᱡᱟᱞᱮ ᱢᱤᱫ ᱫᱤᱱ ᱫᱚ ᱥᱟᱠᱨᱟᱛ ᱱᱚᱣᱟᱜᱮ ᱟᱹᱰᱤ ᱟᱸᱴᱞᱮ ᱨᱟᱹᱥᱠᱟᱹᱭᱟᱞᱮ ᱟᱨ ᱡᱟᱱᱛᱷᱟᱲ ᱨᱮᱢᱟ ᱚᱱᱮ ᱵᱚᱞᱮ ᱫᱤᱠᱩ ᱛᱮᱫᱚ ᱞᱚᱵᱟᱱ ᱠᱚ ᱢᱮᱛᱟᱜᱼᱟ ᱟᱨ ᱦᱚᱲ ᱛᱮᱫᱚ ᱦᱮᱸ ᱡᱟᱱᱛᱷᱟᱲ ᱚᱱᱟ ᱫᱚ ᱯᱚᱨᱚᱵᱽ ᱦᱩᱭᱩᱜ ᱠᱟᱱᱟ ᱚᱱᱟ ᱦᱚᱸᱞᱮ ᱨᱟᱹᱥᱠᱟᱹᱭᱟᱟᱞᱮ ᱟᱨ ᱱᱚᱜᱼᱚᱭ ᱵᱟᱦᱟ ᱥᱮᱫ ᱢᱟ ᱯᱷᱟᱹᱜᱩᱱ ᱵᱚᱸᱜᱟ ᱥᱮᱫ ᱵᱟᱦᱟ ᱵᱚᱸᱜᱟ ᱢᱟ ᱦᱩᱭᱩᱜ ᱚᱱᱟᱦᱚᱸ ᱟᱹᱰᱤ ᱟᱸᱴ ᱞᱮ ᱨᱟᱹᱥᱠᱟᱹᱭᱟᱞᱮ ᱟᱨ ᱱᱤᱭᱟᱹ ᱴᱚᱞᱟ ᱯᱟᱲᱟ ᱨᱮᱛᱚ ᱪᱷᱳᱴᱳ ᱠᱷᱟᱴᱳ ᱛᱮᱜᱮᱞᱮ ᱟᱞᱮᱞᱮ ᱛᱟᱲᱟᱛᱟᱹᱲᱤ ᱞᱮ ᱢᱩᱪᱟᱹᱫ ᱠᱟᱜᱼᱟ ᱥᱮᱭᱨᱚᱠᱚᱢ ᱱᱮᱛᱟᱨ ᱵᱟᱠᱚ ᱢᱟᱱᱟᱣ ᱵᱟᱛᱟᱣ ᱫᱟ ᱟᱨ ᱦᱚᱲ ᱠᱚᱦᱚᱸ